ᱥᱟᱫᱚᱢ ᱫᱟᱹᱲ ᱵᱟ ᱦᱚᱨᱥ ᱨᱟᱭᱰᱤᱝ ᱫᱚ ᱟᱹᱰᱤ ᱞᱟᱹᱴᱩ ᱠᱷᱮᱹᱞ ᱠᱟᱱ ᱜᱮᱭᱟ ᱟᱨ ᱱᱚᱣᱟ ᱠᱷᱮᱹᱞ ᱨᱮ ᱚᱝᱥᱚᱜᱨᱚᱦᱚᱱ ᱞᱟᱹᱜᱤᱫ ᱦᱚᱸ ᱢᱟᱱᱮ ᱟᱹᱰᱤᱜᱟᱱ ᱯᱨᱮᱠᱴᱤᱥ ᱥᱮ ᱟᱹᱰᱤᱜᱟᱱ ᱯᱚᱨᱤᱥᱨᱚᱢ ᱞᱟᱜᱟᱜᱼᱟ ᱪᱮᱫᱟᱜ ᱥᱮ ᱠᱷᱟᱹᱞᱤ ᱫᱮᱡ ᱞᱮᱱᱠᱷᱟᱱ ᱫᱚ ᱵᱟᱝ ᱦᱩᱭᱩᱜᱼᱟ ᱟᱭᱢᱟ ᱠᱤᱪᱷᱩ ᱥᱟᱫᱚᱢ ᱠᱚᱱᱴᱨᱳᱞ ᱨᱮᱭᱟᱜ ᱚᱸᱰᱮ ᱵᱮᱯᱟᱨ ᱢᱮᱱᱟᱜᱼᱟ ᱛᱳ ᱛᱳ ᱥᱟᱫᱚᱢ ᱱᱚᱣᱟ ᱥᱟᱫᱚᱢ ᱨᱮᱹᱥ ᱵᱟ ᱦᱚᱨᱥ ᱨᱟᱭᱰᱤᱝ ᱦᱚᱸ ᱟᱹᱰᱤ ᱞᱟᱹᱴᱩᱣᱟᱱ ᱠᱷᱮᱹᱞ ᱠᱟᱱᱟ ᱱᱚᱣᱟ ᱠᱷᱮᱞ ᱨᱮ ᱟᱭᱢᱟ ᱦᱚᱲ ᱜᱮᱠᱚ ᱚᱝᱥᱚᱜᱨᱚᱦᱚᱱᱚᱜᱼᱟ ᱛᱳ ᱱᱚᱣᱟ ᱨᱮᱹᱥ ᱨᱮ ᱚᱝᱥᱚᱜᱨᱚᱦᱚᱱ ᱠᱟᱨᱤ ᱦᱚᱸ ᱡᱟᱦᱟᱸᱭ ᱡᱤᱛᱠᱟᱹᱨᱚᱜᱼᱟᱭ ᱩᱱᱤ ᱫᱚ ᱟᱭᱢᱟ ᱜᱟᱱ ᱯᱚᱭᱥᱟᱭ ᱧᱟᱢᱟ ᱟᱨ ᱥᱮ ᱱᱤᱭᱟᱹ ᱦᱚᱸ ᱯᱩᱨᱟᱹ ᱵᱤᱥᱥᱚ ᱵᱤᱠᱠᱷᱟᱛᱚ ᱢᱤᱫᱴᱮᱱ ᱠᱷᱮᱹᱞ ᱠᱟᱱᱟ ᱡᱟᱦᱟᱸ ᱫᱚ ᱡᱚᱛᱚ ᱦᱚᱲ ᱠᱚ ᱠᱩᱥᱤᱭᱟᱜᱼᱟ